ᱥᱟᱸᱜᱟᱲᱚᱢ ᱫᱚ ᱱᱚᱣᱟ ᱟᱵᱚ ᱡᱟᱦᱟᱸ ᱥᱟᱺᱜᱤᱧ ᱥᱟᱺᱜᱤᱧ ᱥᱟᱺᱜᱤᱧ ᱥᱟᱯᱟᱹᱜᱤᱧ ᱵᱚᱱ ᱪᱟᱞᱟᱜᱼᱟ ᱡᱚᱠᱷᱚᱱ ᱡᱟᱦᱟᱸ ᱠᱚᱨᱮᱜ ᱫᱟᱲᱟᱱ ᱠᱤ ᱵᱟᱝ ᱟ ᱡᱟᱦᱟᱸ ᱢᱟᱱᱮ ᱟᱹᱰᱤ ᱥᱟᱺᱜᱤᱧ ᱥᱟᱺᱜᱤᱧ ᱡᱚᱠᱷᱚᱱ ᱵᱚᱱ ᱪᱟᱞᱟᱜᱼᱟ ᱛᱚᱠᱷᱚᱱ ᱟᱵᱚ ᱫᱟᱲᱟᱱ ᱞᱟᱹᱜᱤᱫᱛᱮ ᱢᱤᱫ ᱥᱟᱫᱷᱚᱱ ᱫᱚᱨᱠᱟᱨᱚᱜᱼᱟ ᱡᱟᱦᱟᱸ ᱢᱤᱫ ᱡᱟᱭᱜᱟ ᱠᱷᱚᱱ ᱮᱴᱟᱜ ᱡᱟᱭᱜᱟᱭ ᱵᱚ ᱥᱮᱴᱮᱨᱚᱜᱼᱟ ᱚᱱᱟ ᱜᱮ ᱥᱟᱸᱜᱟᱲᱚᱢ ᱫᱚ ᱠᱟᱱᱟ ᱤᱧᱟᱹᱜ ᱡᱤᱵᱚᱱ ᱨᱮ ᱥᱟᱸᱜᱟᱲᱚᱢ ᱫᱚ ᱟᱹᱰᱤ ᱜᱟᱱ ᱜᱮ ᱵᱮᱵᱚᱦᱟᱨ ᱠᱟᱹᱫᱟᱹᱧ ᱡᱮᱢᱚᱱ ᱱᱤᱛᱚ ᱫᱚ ᱦᱩᱭᱩᱜ ᱠᱟᱱᱟ ᱵᱟᱭᱤᱠ ᱤᱱᱟᱹ ᱯᱚᱨᱮ ᱜᱟᱹᱰᱤ ᱵᱟᱥ ᱠᱚ ᱠᱤᱝᱵᱟ ᱨᱮᱹᱞ ᱜᱟᱹᱰᱤ ᱠᱚ ᱵᱟᱥ ᱩᱰᱟᱹᱜ ᱜᱟᱹᱰᱤ ᱫᱚ ᱵᱟᱝ ᱤᱧ ᱵᱮᱵᱚᱦᱟᱨ ᱟᱠᱟᱜᱼᱟ ᱵᱟᱹᱠᱤ ᱡᱚᱛᱚᱧ ᱵᱮᱵᱚᱦᱟᱨ ᱟᱠᱟᱜᱼᱟ ᱟᱨ ᱤᱱᱟᱹ ᱯᱚᱨᱮ ᱥᱟᱸᱜᱟᱲᱚᱢ ᱨᱮᱭᱟᱜ ᱡᱟᱦᱟᱸ ᱱᱟᱣᱟ ᱥᱟᱫᱷᱚᱱ ᱫᱚ ᱦᱩᱭᱩᱜ ᱠᱟᱱᱟ ᱱᱟᱦᱟᱜ ᱡᱟᱦᱟᱸ ᱢᱟᱲᱟᱝᱛᱮ ᱵᱟᱝ ᱛᱟᱦᱮᱸ ᱠᱟᱱᱟ ᱢᱟᱲᱟᱝ ᱛᱮᱫᱚ ᱰᱟᱹᱝᱨᱤ ᱜᱟᱹᱰᱤ ᱜᱮ ᱛᱟᱦᱮᱸ ᱠᱟᱱᱟ ᱚᱱᱠᱟ ᱰᱟᱹᱝᱨᱤ ᱜᱟᱹᱰᱤ ᱜᱷᱚᱲᱟ ᱜᱟᱹᱰᱤ ᱠᱚᱜᱮ ᱟᱨ ᱱᱤᱛᱳᱜ ᱡᱮᱢᱚᱱ ᱥᱟᱸᱜᱟᱲᱚᱢ ᱱᱟᱣᱟ ᱵᱮᱵᱚᱥᱛᱦᱟ ᱡᱟᱦᱟᱸ ᱟᱛᱳ ᱫᱤᱥᱚᱢ ᱠᱚᱨᱮᱜ ᱦᱚᱸ ᱱᱤᱛᱚᱜ ᱫᱚ ᱪᱟᱞᱟᱜ ᱠᱟᱱᱟ ᱥᱤ ᱮᱱ ᱡᱤ ᱚᱴᱳ ᱥᱤ ᱮᱱ ᱡᱤ ᱯᱷᱟᱭᱤᱵᱷ ᱡᱤ ᱤᱱᱡᱤᱱ ᱚᱱᱟ ᱥᱤ ᱮᱱ ᱡᱤ ᱚᱴᱳ ᱤᱱᱟᱹ ᱯᱚᱨᱮ ᱴᱨᱮᱹᱱ ᱦᱚᱸ ᱱᱤᱛᱚᱜ ᱢᱟᱲᱟᱝ ᱫᱚ ᱮᱠᱫᱚᱢ ᱯᱟᱹᱦᱤᱞ ᱮᱛᱚᱦᱚᱵ ᱛᱚᱨᱟ ᱨᱮᱫᱚ ᱵᱟᱝ ᱛᱟᱦᱮᱸ ᱟᱠᱟᱱᱟ ᱱᱤᱛᱚᱜ ᱫᱚ ᱴᱨᱮᱹᱱ ᱦᱚᱸ ᱦᱩᱭ ᱠᱟᱱᱟ ᱩᱰᱟᱹᱜ ᱜᱟᱹᱰᱤ ᱦᱚᱸ ᱦᱩᱭ ᱠᱟᱱᱟ ᱛᱚ ᱱᱤᱭᱟᱹ ᱠᱚᱜᱮ ᱡᱟᱦᱟᱸ ᱢᱟᱲᱟᱝ ᱵᱟᱝ ᱛᱟᱦᱮᱸ ᱠᱟᱱᱟ